ᱰᱷᱮᱨ ᱠᱟᱭᱛᱮ ᱚᱱᱠᱟᱱ ᱫᱟᱨᱮ ᱡᱚᱡᱚ ᱩᱞ ᱠᱟᱱᱴᱷᱟᱲ ᱥᱮ ᱥᱮᱜᱩᱣᱟᱱ ᱥᱮ ᱠᱟᱥᱢᱟᱨ ᱥᱮ ᱟᱵᱚᱣᱟᱜ ᱢᱟᱛᱠᱚᱢ ᱟᱨ ᱮᱜ ᱛᱟᱨᱯᱚᱨᱮ ᱡᱟᱸᱦᱟᱴᱟᱜ ᱟᱹᱨᱤᱪᱟᱹᱞᱤ ᱥᱟᱛᱮᱜ ᱡᱚᱯᱲᱟᱣ ᱢᱮᱱᱟᱜ ᱚᱱᱠᱟᱱ ᱫᱟᱨᱮ ᱨᱚᱦᱚᱭ ᱞᱮᱠᱷᱟᱱ ᱟᱹᱰᱤ ᱢᱚᱸᱡ ᱦᱩᱭᱩᱜᱼᱟ ᱟᱨ ᱞᱟᱹᱴᱩ ᱫᱟᱨᱮ ᱡᱟᱸᱦᱟᱴᱟᱜ ᱟᱭᱢᱟ ᱥᱮᱨᱢᱟ ᱛᱟᱸᱦᱮᱱᱟ ᱩᱢᱩᱞ ᱠᱚᱭ ᱮᱢᱚᱜᱼᱟ ᱚᱱᱠᱟᱱᱟᱜ ᱫᱟᱨᱮ ᱨᱚᱦᱚᱭᱜᱮ ᱵᱷᱟᱹᱜᱤᱭᱟ